ᱡᱟᱦᱟᱸ ᱥᱮᱫ ᱫᱟᱬᱟ ᱞᱟᱹᱜᱤᱫ ᱫᱚ ᱟᱭᱢᱟ ᱠᱤᱪᱷᱩ ᱜᱮ ᱫᱚᱨᱠᱟᱨᱟ ᱴᱟᱠᱟ ᱯᱚᱭᱥᱟ ᱡᱚᱢᱟᱜ ᱟᱭᱢᱟ ᱠᱤᱪᱷᱩ ᱜᱮ ᱟᱢ ᱛᱤᱱᱟᱹᱜ ᱥᱟᱺᱜᱤᱧ ᱮᱢ ᱪᱟᱞᱟᱜᱼᱟ ᱚᱱᱟ ᱦᱤᱥᱟᱹᱵ ᱛᱮ ᱴᱟᱠᱟ ᱥᱚᱸᱜᱮ ᱫᱚᱨᱠᱟᱨ ᱪᱮᱫ ᱠᱚᱢ ᱪᱤᱠᱟᱹᱭᱟ ᱪᱮᱫ ᱠᱚᱢ ᱠᱟᱹᱢᱤᱭᱟ ᱪᱮᱫ ᱞᱟᱹᱜᱤᱫ ᱮᱢ ᱪᱟᱞᱟᱜ ᱠᱟᱱᱟ ᱚᱱᱟ ᱠᱚ ᱦᱤᱥᱟᱹᱵ ᱛᱮ ᱴᱟᱠᱟ ᱫᱚ ᱥᱚᱸᱜᱮ ᱠᱟᱜ ᱫᱚᱨᱠᱟᱨ ᱟᱨ ᱥᱟᱶᱛᱮ ᱫᱟᱜ ᱨᱮᱱᱟᱜ ᱵᱳᱛᱚᱞ ᱢᱟ ᱡᱟᱹᱨᱩᱲ ᱜᱮ ᱵᱟᱨᱭᱟᱜᱟᱱ ᱠᱤᱪᱨᱤᱡᱽ ᱨᱚᱦᱚᱲᱟᱜ ᱡᱚᱢᱟᱜ ᱨᱚᱦᱚᱲ ᱡᱚᱢᱟᱜ ᱪᱮᱫᱟᱜ ᱥᱮ ᱚᱱᱟᱫᱚ ᱦᱤᱨᱤᱡ ᱦᱚᱸ ᱵᱟᱝ ᱦᱤᱨᱤᱡᱚᱜᱼᱟ ᱟᱨ ᱵᱟᱹᱲᱤᱡ ᱦᱚᱸ ᱵᱟᱝ ᱵᱟᱹᱲᱤᱡᱚᱜᱼᱟ ᱫᱟᱬᱟ ᱚᱠᱛᱚ ᱫᱚ ᱟᱨ ᱡᱮᱢᱚᱱ ᱯᱟᱣᱨᱩᱴᱤ ᱠᱚ ᱠᱮᱠ ᱠᱚ ᱵᱤᱥᱠᱩᱴ ᱠᱚ ᱮᱢᱟᱱ ᱛᱮᱭᱟᱜ ᱡᱚᱢᱟᱜ ᱥᱚᱸᱜᱮ ᱠᱟᱜ ᱡᱟᱹᱨᱩᱲ ᱟᱨ ᱫᱟᱜ ᱢᱟ ᱟᱹᱰᱤᱜᱮ ᱡᱟᱹᱨᱩᱲ ᱜᱮ ᱟᱨ ᱥᱟᱶᱛᱮ ᱚᱱᱟ ᱠᱚ ᱡᱤᱱᱤᱥ ᱵᱷᱚᱨᱟᱣ ᱞᱟᱹᱜᱤᱫ ᱢᱤᱫᱴᱮᱱ ᱵᱮᱜᱽ ᱫᱚ ᱚᱵᱚᱥᱥᱳᱭ ᱫᱚᱨᱠᱟᱨ ᱵᱮᱜᱽ ᱨᱮ ᱡᱟᱛᱮ ᱡᱚᱛᱚ ᱠᱤᱪᱷᱩ ᱥᱟᱦᱚᱵᱚᱜ ᱛᱟᱢ ᱥᱟᱣᱦᱟ ᱛᱮ ᱛᱟᱦᱮᱱ ᱛᱟᱢ ᱚᱱᱟ ᱠᱷᱟᱹᱛᱤᱨ ᱢᱤᱫᱴᱮᱱ ᱵᱮᱜᱽ ᱫᱚ ᱟᱹᱰᱤ ᱫᱚᱨᱠᱟᱨ ᱟᱨ ᱨᱮᱭᱟᱲ ᱫᱤᱱ ᱠᱷᱟᱱ ᱢᱟ ᱟᱹᱰᱤ ᱟᱭᱢᱟ ᱠᱤᱪᱷᱩ ᱜᱮ ᱫᱚᱨᱠᱟᱨᱟ